ᱟᱞᱮ ᱠᱚᱢᱟ ᱤᱭᱟᱹ ᱜᱚᱜᱚᱼᱵᱟᱵᱟ ᱡᱮᱴᱟ ᱠᱚ ᱪᱮᱫ ᱠᱟᱜ ᱞᱮᱭᱟ ᱚᱱᱟ ᱠᱚᱜᱮ ᱞᱮ ᱵᱮᱱᱟᱣ ᱵᱟᱲᱟ ᱠᱟᱫᱟ ᱟᱨ ᱫᱟᱠᱟ ᱩᱛᱩ ᱟᱹᱞᱩ ᱵᱷᱟᱡᱟ ᱠᱚ ᱟᱲᱟᱜ ᱥᱟᱠᱟᱢ ᱩᱛᱩ ᱫᱟᱠᱟ ᱫᱟᱹᱞ ᱠᱚ ᱥᱮ ᱥᱚᱵᱡᱤ ᱠᱚ ᱩᱛᱩ ᱚᱱᱟ ᱠᱚᱢᱟ ᱜᱚᱜᱚ ᱛᱟᱠᱚ ᱞᱟᱹᱴᱩ ᱜᱚᱜᱚ ᱛᱟᱠᱚ ᱠᱚ ᱪᱮᱫ ᱵᱟᱲᱟ ᱠᱟᱜ ᱞᱮᱭᱟ ᱡᱮᱴᱟ ᱧᱮᱞ ᱠᱟᱫᱟᱞᱮ ᱚᱱᱟ ᱠᱚᱢᱟᱞᱮ ᱛᱮᱭᱟᱨ ᱵᱟᱲᱟᱭ ᱟᱞᱮ ᱡᱚᱢ ᱚᱱᱟ ᱠᱚᱢᱟᱞᱮ ᱡᱚᱢ ᱵᱟᱲᱟᱭ ᱜᱮ ᱠᱤᱱᱛᱩ ᱱᱮᱛᱟᱨ ᱱᱤᱭᱟᱹ ᱡᱩᱜᱽ ᱨᱮᱱ ᱜᱤᱫᱽᱨᱟᱹ ᱯᱤᱫᱽᱨᱟᱹ ᱜᱤᱫᱽᱨᱟᱹ ᱠᱚ ᱪᱮᱫ ᱦᱟᱱᱟ ᱢᱳᱵᱟᱭᱤᱞ ᱨᱮᱭᱟᱜ ᱤᱭᱟᱹ ᱧᱮᱞ ᱛᱮ ᱤᱭᱩᱴᱩᱵᱽ ᱨᱮᱭᱟᱜ ᱤᱭᱟᱹ ᱧᱮᱞᱛᱮ ᱠᱚ ᱡᱮᱴᱟ ᱠᱚ ᱵᱮᱱᱟᱣᱫᱟ ᱨᱮᱥᱤᱯᱤ ᱚᱱᱟ ᱠᱚ ᱵᱮᱱᱟᱣ ᱵᱟᱲᱟ ᱵᱮᱱᱟᱣ ᱵᱟᱲᱟᱭ ᱫᱟᱞᱮ ᱟᱨᱠᱤ ᱤᱭᱟᱹ ᱡᱮᱨᱚᱠᱚᱢ ᱯᱟᱨᱴᱤ ᱥᱟᱯᱴᱟ ᱚᱱᱟ ᱠᱚᱞᱮ ᱵᱮᱱᱟᱣ ᱠᱟᱫᱟ ᱛᱟᱨᱯᱚᱨᱮ ᱦᱩᱭᱩᱜ ᱠᱟᱱᱟ ᱥᱩᱡᱤ ᱨᱮᱭᱟᱜ ᱤᱭᱟᱹ ᱢᱤᱥᱴᱤ ᱨᱮᱥᱤᱯᱤ ᱢᱤᱥᱴᱤ ᱵᱮᱱᱟᱣ ᱵᱟᱲᱟ ᱠᱟᱫᱟᱞᱮ ᱚᱱᱟᱠᱚ ᱟᱫᱚ ᱢᱟᱱᱮ ᱡᱚᱢ ᱛᱚ ᱢᱚᱡᱽ ᱜᱮ ᱡᱚᱢ ᱵᱟᱲᱟ ᱠᱟᱫᱟᱞᱮ ᱢᱚᱡᱽ ᱜᱮ ᱱᱮᱛᱟᱨ ᱠᱟᱛᱮ ᱜᱤᱫᱽᱨᱟᱹ ᱠᱚ ᱦᱟᱱᱟ ᱱᱚᱣᱟ ᱠᱚ ᱧᱮᱞ ᱫᱟᱛᱚᱚᱱᱟᱠᱚ ᱧᱮᱞ ᱠᱟᱛᱮ ᱞᱮ ᱵᱮᱱᱟᱣ ᱮᱫᱟ ᱟᱫᱚ ᱢᱚᱡᱽ ᱜᱮ ᱟᱹᱭᱠᱟᱹᱜ ᱠᱟᱱᱟ ᱵᱮᱱᱟᱣ ᱦᱚᱸ ᱡᱚᱢ ᱦᱚᱸ ᱡᱚᱢ ᱵᱟᱲᱟᱭ ᱫᱟᱞᱮ